ᱫᱟᱹᱲ ᱟᱨ ᱡᱤᱢ ᱵᱟᱵᱚᱫ ᱛᱤᱧ ᱞᱟᱹᱭ ᱟᱵᱚ ᱞᱟᱹᱜᱤᱫ ᱤᱧᱟᱹᱜ ᱨᱮᱭᱟᱜ ᱤᱧᱟᱹᱜ ᱫᱚ ᱱᱚᱝᱠᱟ ᱠᱟᱱᱟ ᱟᱞᱮ ᱡᱚᱠᱷᱚᱱ ᱵᱚᱞ ᱜᱟᱛᱮᱜ ᱠᱚᱞᱮ ᱥᱮᱱᱚᱜᱼᱟ ᱟᱞᱮ ᱢᱟ ᱟᱹᱰᱤᱜᱟᱱ ᱞᱮ ᱠᱷᱮᱞ ᱜᱮᱭᱟ ᱵᱚᱞ ᱠᱚ ᱟᱨ ᱠᱷᱮᱞ ᱠᱟᱛᱮᱫ ᱦᱚᱸ ᱱᱚᱜᱼᱚᱭ ᱟᱹᱰᱤ ᱢᱚᱡᱽ ᱦᱩᱭᱩᱜ ᱠᱟᱱᱟ ᱡᱚᱥ ᱢᱮᱱᱟᱜ ᱛᱤᱧᱟ ᱤᱧᱟᱹᱜ ᱦᱚᱸ ᱡᱟᱛᱮ ᱞᱟᱦᱟᱥᱮᱫ ᱚᱱᱠᱟᱜᱮ ᱠᱩᱨᱩᱢᱩᱴᱩ ᱞᱮᱠᱟ ᱞᱟᱦᱟ ᱥᱮᱫ ᱤᱧ ᱛᱟᱲᱟᱢ ᱫᱟᱲᱮᱭᱟᱜᱼᱟ ᱟᱨ ᱦᱩᱭᱩᱜ ᱢᱟ ᱥᱟᱶᱛᱮ ᱯᱨᱮᱠᱴᱤᱥ ᱨᱮᱱᱟᱜ ᱫᱚ ᱤᱧᱫᱚ ᱱᱚᱝᱠᱟ ᱞᱮᱠᱟ ᱢᱮᱱᱟᱜᱼᱟ ᱤᱧ ᱥᱮᱛᱟᱜ ᱵᱮᱲᱟ ᱫᱟᱹᱲ ᱱᱚᱛᱮ ᱯᱮᱠᱴᱤᱥᱚᱜ ᱥᱮ ᱡᱤᱢ ᱥᱚᱢᱚᱭ ᱤᱧᱟᱹᱜ ᱢᱤᱱᱤᱢᱟᱢ ᱦᱩᱭᱩᱜᱼᱟ ᱯᱟᱸᱪ ᱜᱷᱚᱱᱴᱟ ᱜᱟᱱ ᱦᱩᱭᱩᱜ ᱛᱤᱧᱟ ᱴᱳᱴᱟᱞ ᱨᱮ ᱟᱨ ᱵᱟᱰᱟᱭ ᱠᱷᱟᱱ ᱵᱚᱱ ᱡᱟᱛᱮ ᱠᱷᱮᱞᱳᱰ ᱨᱮᱭᱟᱜ ᱫᱚ ᱟᱞᱮ ᱫᱚ ᱟᱹᱰᱤᱜᱟᱱ ᱞᱮ ᱠᱷᱮᱞ ᱜᱮᱭᱟ ᱥᱮ ᱤᱧᱦᱚᱸ ᱟᱹᱰᱤ ᱜᱟᱱᱤᱧ ᱠᱷᱮᱞ ᱜᱮᱭᱟ ᱟᱨ ᱠᱷᱮᱞ ᱨᱮᱭᱟᱜ ᱠᱩᱨᱩᱢᱩᱴᱩ ᱢᱮᱱᱟᱜ ᱛᱤᱧ ᱜᱮᱭᱟ ᱟᱨ ᱡᱚᱥ ᱦᱚᱸ ᱢᱮᱱᱟᱜ ᱛᱤᱧᱟ ᱥᱟᱹᱫᱷᱩ ᱢᱟᱨᱟᱱᱰᱤ ᱛᱟᱠᱚ ᱠᱚ ᱜᱟᱛᱮᱜ ᱠᱟᱱᱟ ᱩᱱᱠᱩ ᱞᱮᱠᱟᱜᱮ ᱤᱧᱦᱚᱸ ᱞᱟᱦᱟᱥᱮᱫ ᱛᱟᱲᱟᱢ ᱨᱟᱠᱟᱵ ᱥᱟᱱᱟᱧ ᱠᱟᱱᱟ ᱟᱨ ᱨᱟᱠᱟᱵᱚᱜ ᱨᱮᱱᱟᱜ ᱠᱩᱩᱢᱩᱴᱩ ᱨᱮ ᱪᱷᱩᱴᱟᱹᱣ ᱟᱠᱟᱫ ᱨᱮᱜᱮ ᱦᱤᱱᱟᱹᱧᱟ ᱟᱨ ᱡᱮᱢᱚᱱ ᱦᱩᱭ ᱠᱚᱜ ᱛᱟᱹᱧ ᱛᱤᱧᱟᱹ ᱟᱨ ᱩᱱᱠᱩ ᱞᱮᱠᱟᱜᱮ ᱞᱟᱦᱟ ᱥᱮᱫ ᱡᱮᱢᱚᱱ ᱦᱚᱲ ᱥᱟᱛᱮᱜ ᱩᱯᱨᱩᱢ ᱤᱧ ᱵᱮᱱᱟᱣ ᱠᱚᱜ ᱛᱤᱧ ᱢᱟ